ᱦᱮᱸ ᱦᱮᱞᱳ ᱦᱮᱸ ᱟᱡᱚᱫᱤᱭᱟᱹ ᱵᱩᱨᱩ ᱨᱮᱫᱚ ᱵᱩᱨᱩ ᱨᱮᱜᱮ ᱛᱚ ᱚᱠᱟ ᱠᱷᱚᱱ ᱵᱮᱱ ᱞᱟᱹᱭᱮᱫ ᱛᱮ ᱟᱪᱪᱷᱟ ᱪᱷᱟ ᱪᱷᱟ ᱪᱷᱟ ᱦᱮᱸ ᱦᱮᱸ ᱦᱮᱸ ᱦᱮᱸ ᱟᱭᱢᱟ ᱥᱟᱸᱜᱷᱟᱨᱤᱭᱟᱹ ᱜᱮᱛᱳ ᱠᱚ ᱦᱤᱡᱩᱜᱼᱟ ᱱᱚᱛᱮ ᱟᱞᱮ ᱥᱮᱱ ᱧᱮᱞ ᱡᱟᱭᱜᱟ ᱠᱚ ᱟᱫᱚ ᱞᱟᱹᱭᱵᱮᱱ ᱪᱮᱫ ᱵᱮᱱ ᱞᱟᱹᱭᱮᱫ ᱛᱟᱦᱮᱱ ᱟᱸᱻ ᱪᱷᱟ ᱪᱷᱟ ᱪᱷᱟ ᱚᱸᱻ ᱛᱟᱦᱚᱞᱮ ᱦᱤᱡᱩᱜ ᱵᱮᱱ ᱢᱮᱱᱮᱫᱟ ᱛᱟᱦᱚᱞᱮ ᱟᱡᱚᱫᱤᱭᱟᱹ ᱵᱩᱨᱩ ᱵᱟᱫ ᱨᱮᱦᱚᱸ ᱟᱨᱚ ᱟᱭᱢᱟ ᱧᱮᱧᱮᱞ ᱡᱟᱭᱜᱟ ᱠᱚ ᱢᱮᱱᱟᱜᱼᱟ ᱟᱭᱢᱟ ᱵᱩᱨᱩ ᱠᱚ ᱛᱚ ᱮᱱᱠᱷᱟᱱ ᱞᱟᱹᱭ ᱟᱵᱮᱱ ᱠᱟᱱᱟ ᱞᱤᱧ ᱟᱡᱚᱫᱤᱭᱟᱹ ᱵᱩᱨᱩ ᱢᱩᱫᱽ ᱨᱮᱫᱚ ᱪᱮᱫ ᱪᱮᱫ ᱠᱚ ᱢᱮᱱᱟᱜᱼᱟ ᱯᱚᱨᱛᱷᱚᱢᱚᱛᱚ ᱵᱮᱱ ᱧᱟᱢᱟ ᱢᱩᱭᱩᱨ ᱯᱟᱦᱟᱲ ᱥᱤᱛᱟ ᱠᱩᱱᱰᱩ ᱵᱟᱢᱱᱤ ᱯᱷᱚᱱ ᱴᱷᱩᱲᱜᱟᱹ ᱯᱦᱚᱞᱥ ᱢᱟᱨᱵᱮᱞ ᱨᱮᱫ ᱞᱚᱦᱚᱨᱤᱭᱟ ᱟᱨ ᱤᱱᱟᱹ ᱛᱟᱭᱱᱚᱢ ᱫᱚ ᱟᱯᱟᱨ ᱰᱮᱢ ᱞᱚᱦᱟᱨ ᱰᱮᱢ ᱛᱟᱨᱯᱚᱨᱮ ᱚᱸᱰᱮ ᱠᱷᱚᱱ ᱵᱮᱱ ᱟᱬᱜᱚ ᱱᱟᱢ ᱢᱩᱠᱷᱚᱥ ᱜᱮᱨᱟᱢ ᱪᱮᱬᱮ ᱵᱩᱨᱩ ᱢᱟᱴᱷᱟ ᱵᱩᱨᱩ ᱟᱨ ᱤᱱᱟᱹ ᱠᱟᱛᱮ ᱵᱮᱱ ᱚᱱᱟ ᱧᱮᱞ ᱛᱟᱭᱱᱚᱢ ᱫᱚ ᱱᱟᱛᱮ ᱵᱮᱱ ᱥᱮᱱᱚᱜᱼᱟ ᱠᱷᱚᱭᱨᱟ ᱵᱮᱲᱟ ᱰᱮᱢ ᱟᱨ ᱥᱳᱥᱟᱭᱤᱴ ᱯᱚᱭᱮᱴ ᱟᱨ ᱢᱩᱨᱜᱟᱢᱟ ᱰᱮᱢ ᱤᱱᱟᱹ ᱯᱚᱨᱮ ᱥᱮᱛᱟᱜ ᱨᱮᱫᱚ ᱵᱮᱱ ᱱᱚᱣᱟ ᱤᱭᱟᱹ ᱵᱮᱱ ᱧᱮᱞᱟ ᱥᱟᱱ ᱨᱟᱭᱤᱡᱽ ᱵᱮᱥ ᱱᱚᱣᱟ ᱠᱚᱜᱮ ᱢᱮᱱᱟᱜᱼᱟ ᱟᱨ ᱦᱚᱜ ᱚᱸᱰᱮ ᱟᱨ ᱢᱤᱫᱴᱮᱱ ᱦᱤᱲᱤᱧ ᱮᱫ ᱵᱮᱱᱟ ᱜᱷᱟᱜᱨᱟ ᱡᱚᱞᱚ ᱯᱨᱚᱯᱟᱛ ᱱᱚᱣᱟ ᱫᱚ ᱵᱟᱢᱱᱤ ᱯᱷᱚᱱᱥᱴ ᱠᱷᱚᱱ ᱫᱚ ᱦᱩᱰᱤᱧ ᱜᱮᱭᱟ ᱮᱱᱠᱷᱟᱱ ᱱᱚᱣᱟ ᱦᱚᱸ ᱧᱮᱞ ᱡᱟᱭᱜᱟ ᱠᱟᱱᱟ ᱱᱚᱰᱮ ᱟᱵᱮᱱ ᱦᱟᱱᱛᱮ ᱫᱚ ᱧᱮᱞ ᱵᱮᱱ ᱴᱨᱮᱱ ᱛᱮᱵᱮᱱ ᱦᱤᱡᱩᱜᱼᱟ ᱥᱮ ᱵᱷᱟᱲᱟ ᱜᱟᱹᱰᱤ ᱛᱮᱵᱮᱱ ᱦᱤᱡᱩᱜᱼᱟ ᱚᱱᱟ ᱫᱚ ᱵᱟᱞᱤᱧ ᱢᱮᱛᱟ ᱵᱮᱱ ᱠᱟᱱᱟ ᱡᱮ ᱵᱷᱟᱲᱟ ᱜᱟᱹᱰᱤ ᱛᱮᱜᱮ ᱦᱤᱡᱩᱜ ᱵᱮᱱ ᱛᱳ ᱡᱟᱦᱟᱸ ᱯᱩᱨᱩᱞᱤᱭᱟᱹ ᱨᱮ ᱡᱩᱫᱤ ᱴᱨᱮᱱ ᱛᱮᱵᱮᱱ ᱦᱤᱡᱩᱜᱼᱟ ᱚᱸᱰᱮ ᱠᱷᱚᱱ ᱯᱷᱮᱰ ᱠᱟᱛᱮ ᱵᱟᱥ ᱴᱮᱱᱴ ᱵᱟᱥ ᱥᱴᱮᱱ ᱠᱷᱚᱱ ᱡᱩᱫᱤ ᱟᱵᱮᱱ ᱵᱮᱱ ᱢᱚᱱᱮᱭᱟ ᱵᱟᱥ ᱴᱮ ᱦᱮᱡ ᱞᱮᱱ ᱠᱷᱟᱱ ᱦᱮᱡ ᱫᱟᱲᱮᱭᱟᱜᱼᱟ ᱟᱫᱚ ᱛᱤᱱᱟᱹᱜ ᱜᱟᱱ ᱱᱟᱜ ᱯᱮ ᱦᱤᱡᱩᱜ ᱠᱟᱱᱟ ᱟᱪᱪᱷᱟ ᱪᱷᱟ ᱪᱷᱟ ᱛᱟᱦᱚᱞᱮ ᱠᱷᱟᱱ ᱟᱵᱮᱱ ᱟᱵᱮᱱ ᱢᱚᱛᱳ ᱛᱟᱦᱚᱞᱮ ᱜᱟᱞᱢᱟᱨᱟᱣ ᱵᱮᱱ ᱡᱮ ᱪᱮᱫ ᱛᱮᱵᱮᱱ ᱦᱤᱡᱩᱜᱼᱟ ᱟᱨ ᱵᱟᱝᱠᱷᱟᱱ ᱦᱟᱱᱛᱮ ᱠᱷᱚᱱ ᱫᱚ ᱴᱨᱮᱱ ᱛᱮ ᱦᱤᱡᱩᱜ ᱵᱮᱱ ᱟᱨ ᱱᱚᱰᱮ ᱠᱷᱚᱱ ᱫᱚ ᱵᱟᱥ ᱛᱮ ᱦᱤᱡᱩᱜ ᱵᱮᱱ ᱡᱮᱦᱮᱛᱩ ᱵᱟᱨ ᱦᱚᱲ ᱢᱮᱱᱟᱜ ᱵᱮᱱᱟ ᱵᱟᱥ ᱛᱮᱫᱚ ᱚᱸᱰᱮ ᱠᱷᱚᱱ ᱵᱟᱥ ᱛᱮ ᱱᱚᱰᱮ ᱫᱚ ᱛᱮᱛᱟᱞᱤᱥ ᱠᱤᱞᱳ ᱢᱤᱴᱟᱨ ᱦᱩᱰᱤᱧ ᱜᱟᱹᱰᱤ ᱠᱚ ᱦᱮᱸ ᱦᱮᱸ ᱧᱟᱢᱚᱜᱼᱟ ᱧᱟᱢᱚᱜᱼᱟ ᱟᱪᱷᱟ ᱪᱷᱟ ᱪᱷᱟ ᱦᱮᱸ ᱛᱚ ᱟᱨ ᱟᱪᱪᱷᱟ ᱟᱨ ᱛᱚᱵᱮ ᱚᱠᱟ ᱨᱮ ᱦᱟᱜ ᱵᱮᱱ ᱡᱤᱨᱟᱹᱜᱼᱟ ᱡᱤᱨᱟᱹᱣ ᱴᱷᱟᱹᱣ ᱫᱚ ᱧᱤᱫᱟᱹ ᱟᱠᱟ ᱨᱮᱵᱮᱱ ᱟᱸᱜᱟᱭᱟ ᱟᱪᱪᱷᱟ ᱪᱷᱟ ᱚᱸᱻ ᱛᱟᱦᱚᱞᱮ ᱟᱫᱚ ᱱᱚᱰᱮ ᱦᱚᱸ ᱟᱡᱚᱫᱤᱭᱟᱹ ᱵᱩᱨᱩ ᱨᱮᱦᱚᱸ ᱟᱭᱢᱟ ᱩᱛᱟᱹᱨ ᱡᱤᱨᱟᱹᱣ ᱴᱷᱟᱶ ᱢᱮᱱᱟᱜᱼᱟ ᱚᱱᱟ ᱠᱚ ᱢᱩᱫᱽ ᱨᱮ ᱪᱮᱫ ᱞᱮᱠᱟ ᱢᱟᱱᱮ ᱰᱷᱮᱨ ᱧᱚᱜ ᱯᱚᱭᱥᱟ ᱫᱤᱭᱮ ᱵᱮᱱ ᱛᱟᱦᱮᱱᱟ ᱥᱮ ᱠᱚᱢ ᱧᱚᱜᱟᱜ ᱚᱸᱻ ᱢᱤᱰᱤᱭᱟᱢ ᱵᱟᱞᱟ ᱦᱟᱜ ᱨᱮ ᱛᱟᱦᱚᱞᱮ ᱟᱭᱢᱟ ᱢᱮᱱᱟᱜᱼᱟ ᱛᱟᱦᱚᱞᱮ ᱪᱮᱫ ᱞᱤᱧ ᱢᱮᱱᱟ ᱵᱟᱨᱭᱟ ᱯᱮᱭᱟ ᱧᱩᱛᱩᱢ ᱠᱚᱞᱤᱧ ᱞᱟᱹᱭᱟᱵᱮᱱ ᱠᱟᱱᱟ ᱚᱸᱻ ᱯᱚᱞᱟᱥ ᱠᱟᱱᱚᱱ ᱱᱤᱦᱟᱨᱤᱠᱟ ᱢᱟᱞᱚᱵᱤᱠᱟ ᱟᱨ ᱛᱟᱯᱚᱨᱮ ᱤᱱᱠᱟᱹ ᱠᱟᱛᱮ ᱟᱨ ᱱᱚᱰᱮ ᱥᱟᱱᱛᱟᱲ ᱠᱚᱣᱟᱜ ᱠᱚᱭᱮᱠ ᱴᱟ ᱞᱚᱡᱽ ᱢᱮᱱᱟᱜᱼᱟ ᱵᱟᱥᱠᱮ ᱞᱚᱡᱽ ᱟᱨ ᱱᱚᱰᱮ ᱟᱞᱯᱚᱱᱟ ᱞᱚᱡᱽ ᱟᱨ ᱦᱮᱸ ᱞᱟᱹᱭ ᱵᱮᱱ ᱟᱫᱚ ᱱᱮᱛᱟᱨ ᱫᱚ ᱟᱭᱢᱟ ᱩᱛᱟᱹᱨ ᱚᱱᱞᱟᱭᱤᱱ ᱥᱤᱥᱴᱮᱢ ᱦᱩᱭᱟᱠᱟᱱᱟ ᱥᱳᱥᱟᱞ ᱢᱤᱰᱤᱭᱟ ᱡᱩᱜᱽ ᱦᱩᱭ ᱟᱠᱟᱱᱟ ᱚᱱᱞᱟᱭᱤᱱ ᱛᱮᱦᱚᱸ ᱵᱮᱱ ᱫᱟᱲᱮᱜ ᱜᱮᱭᱟ ᱟᱨ ᱡᱩᱫᱤ ᱟᱵᱮᱱ ᱵᱮᱱ ᱢᱮᱱᱟ ᱚᱱᱞᱟᱭᱤᱱ ᱛᱮᱫᱚ ᱵᱤᱥᱥᱟᱥ ᱵᱟᱝ ᱛᱟᱦᱚᱞᱮ ᱱᱟᱜ ᱚᱯ ᱞᱟᱭᱤᱱ ᱛᱮᱜᱮ ᱞᱤᱧ ᱵᱩᱠ ᱟᱵᱮᱱᱟ ᱯᱚᱭᱥᱟ ᱫᱚ ᱟᱹᱞᱤᱧ ᱵᱮᱱ ᱠᱩᱞ ᱟᱹᱞᱤᱧᱟ ᱟᱪᱪᱷᱟ ᱪᱷᱟ ᱟᱪᱪᱷᱟ ᱪᱷᱟ ᱯᱚᱱᱚᱨᱚ ᱟᱪᱪᱷᱟ ᱱᱚᱜᱼᱚᱭ ᱱᱚᱣᱟ ᱴᱟᱜ ᱱᱚᱜᱼᱚᱭ ᱦᱤᱡᱩᱜ ᱠᱟᱱ ᱯᱚᱱᱚᱨᱚ ᱛᱟᱹᱨᱤᱠ ᱦᱮᱸ ᱦᱮᱸ ᱦᱮᱸ ᱛᱟᱦᱚᱞᱮ ᱱᱤᱛᱚᱜ ᱢᱟᱛᱳ ᱟᱭᱢᱟ ᱩᱛᱟᱹᱨ ᱵᱷᱤᱲ ᱜᱮᱭᱟ ᱛᱚ ᱢᱤᱫ ᱥᱚᱯᱛᱟᱦᱚ ᱞᱟᱦᱟ ᱨᱮ ᱱᱟᱜ ᱵᱮᱱ ᱞᱟᱹᱭ ᱟᱞᱤᱧᱟᱹ ᱦᱮᱸ ᱦᱮᱸ ᱦᱮᱸ ᱦᱮᱸ ᱛᱚ ᱢᱟ ᱚᱱᱠᱟ ᱜᱮ ᱢᱟ